ᱤᱧᱟᱹᱜ ᱢᱮᱱᱛᱮ ᱦᱮᱰᱯᱷᱚᱱ ᱞᱟᱜᱟᱣ ᱟᱛᱮᱫ ᱥᱮᱨᱮᱧ ᱦᱚᱧ ᱟᱸᱡᱚᱢ ᱫᱟᱲᱮᱭᱟᱜᱼᱟ ᱟᱜᱟᱨ ᱜᱟᱹᱰᱤᱧ ᱞᱟᱜᱟᱣ ᱠᱟᱫᱟ ᱩᱱ ᱡᱚᱠᱷᱚᱱ ᱯᱷᱳᱱ ᱦᱮᱡ ᱟᱠᱟᱱᱟ ᱠᱷᱟᱱ ᱚᱱᱟ ᱦᱚᱧ ᱨᱤᱥᱤᱵᱷ ᱦᱚᱧ ᱨᱤᱥᱤᱵᱷ ᱫᱟᱲᱮᱭᱟᱜᱼᱟ ᱥᱮᱨᱮᱧ ᱟᱸᱡᱚᱢ ᱟᱸᱡᱚᱢ ᱛᱮ ᱠᱟᱹᱢᱤ ᱦᱚᱧ ᱠᱟᱹᱢᱤ ᱫᱟᱲᱮᱭᱟᱜᱼᱟ ᱚᱱᱟᱛᱮ ᱤᱧ ᱫᱚ ᱟᱹᱰᱤ ᱵᱷᱟᱹᱞᱤᱧ ᱵᱩᱡᱷᱟᱹᱣᱟ ᱦᱮᱰᱯᱷᱳᱱ ᱫᱚ ᱟᱨ ᱦᱮᱰᱯᱷᱚᱱ ᱟᱜᱟᱨ ᱤᱧ ᱥᱮᱨᱮᱧ ᱟᱸᱡᱚᱢ ᱥᱟᱱᱟᱧ ᱠᱟᱱᱟ ᱮᱴᱟᱜ ᱦᱚᱲ ᱦᱚᱸ ᱵᱟᱹᱧ ᱰᱤᱥᱴᱟᱯ ᱠᱚᱣᱟ ᱩᱱᱠᱩ ᱚᱱᱟ ᱥᱮᱨᱮᱧ ᱵᱟᱠᱚ ᱟᱸᱡᱚᱢᱟ ᱤᱧ ᱜᱮᱧ ᱟᱸᱡᱚᱢ ᱢᱟ ᱟᱨ ᱤᱧᱟᱹᱜ ᱠᱟᱹᱢᱤ ᱦᱚᱸ ᱦᱩᱭᱩᱜ ᱢᱟ ᱟᱨ ᱡᱟᱦᱟᱸ ᱞᱮᱠᱟ ᱨᱤᱞᱮᱠᱥ ᱢᱩᱰ ᱨᱮ ᱢᱤᱱᱟᱹᱧᱟ ᱮᱠᱞᱟ ᱢᱤᱱᱟᱹᱧᱟ ᱩᱱᱦᱚᱸ ᱮᱠᱞᱟ ᱦᱚᱧ ᱟᱸᱡᱚᱢ ᱫᱟᱲᱮᱭᱟᱜᱼᱟ ᱟᱨ ᱮᱴᱟᱜ ᱦᱚᱲ ᱰᱤᱥᱴᱟᱯ ᱦᱚᱸ ᱵᱟᱹᱧ ᱰᱤᱥᱴᱟᱯ ᱠᱚᱣᱟ ᱚᱱᱟ ᱢᱮᱱᱛᱮ ᱤᱧ ᱫᱚ ᱦᱮᱰᱯᱷᱚᱱ ᱟᱹᱰᱤ ᱵᱮᱥᱤᱧ ᱵᱩᱡᱷᱟᱹᱣᱟ